ᱦᱮᱸ ᱤᱧ ᱠᱚᱢᱚᱞᱯᱩᱨ ᱠᱷᱚᱱᱟᱜ ᱤᱧ ᱞᱟ ᱭᱮᱫᱟ ᱠᱤ ᱵᱟᱲᱮᱜᱷᱩᱴᱩ ᱠᱟᱱᱟ ᱚ ᱱᱤᱭᱟ ᱠᱤ ᱵᱟᱲᱮᱜᱷᱩᱴᱩ ᱢᱟᱺᱡᱷᱤ ᱟᱭᱳᱢ ᱥᱟᱵᱟᱠᱟᱫᱟ ᱚ ᱟᱪᱷᱟ ᱤᱧ ᱢᱟᱺᱡᱷᱤ ᱟᱳᱚ ᱤᱧ ᱵᱟᱰᱟᱭ ᱥᱟ ᱱᱟᱧ ᱠᱟᱱᱟ ᱡᱮ ᱱᱚᱜᱚᱭ ᱟᱵᱚᱣᱟᱜ ᱵᱟᱸᱠᱩᱲᱟ ᱡᱮᱞᱟ ᱨᱮᱱᱟᱜ ᱱᱚᱣᱟ ᱡᱟᱦᱟᱸ ᱟᱛᱳᱠᱚ ᱡᱟᱦᱟᱸᱞᱮᱠᱟ ᱥᱤᱨᱡᱟᱣ ᱞᱮᱱᱟ ᱪᱮᱫᱞᱮᱠᱟ ᱵᱷᱟᱵᱛᱮ ᱥᱤᱨᱡᱟᱹᱣ ᱞᱮᱱᱟ ᱱᱚᱣᱟᱜᱮ ᱵᱟᱰᱟᱭ ᱥᱟᱱᱟᱧ ᱠᱟᱱ ᱛᱟᱦᱮᱸᱱᱟ ᱟᱢᱴᱷᱮᱱ ᱦᱮᱸ ᱢᱟ

ᱟᱪᱪᱷᱟ ᱟᱪᱪᱷᱟ ᱢᱟᱺᱡᱷᱤ ᱟᱭᱳ ᱟᱨᱦᱚᱸ ᱵᱟᱲᱟᱭ ᱥᱟᱱᱟᱧ ᱠᱟᱱ ᱛᱟᱦᱮᱸᱱᱟ ᱡᱮ ᱱᱚᱜ ᱚᱭ ᱡᱮ ᱱᱮᱛᱟᱨ ᱫᱚ ᱟᱹᱰᱤ ᱟᱭᱢᱟ ᱦᱚᱲᱜᱮ ᱱᱚᱜᱚᱭ ᱡᱮ ᱵᱟᱡᱟᱨ ᱥᱮᱫ ᱠᱚ ᱪᱟᱞᱟᱜ ᱠᱟᱱᱟ ᱪᱮᱫᱟᱜ ᱠᱚ ᱪᱟᱞᱟᱜ ᱠᱟᱱᱟ ᱵᱟᱡᱟᱨ ᱨᱮᱢᱟ ᱟᱹᱰᱤ ᱦᱚᱲ ᱜᱮᱠᱚ ᱛᱟᱦᱮᱱ ᱠᱟᱱᱟ ᱟᱸ ᱟᱪᱷᱟ ᱢᱟᱡᱷᱤ ᱟᱭᱚ ᱟᱨᱦᱚᱸ ᱵᱟᱲᱟᱭ ᱥᱟᱱᱟᱧ ᱠᱟᱱᱟ ᱡᱮ ᱟᱛᱳ ᱫᱤᱥᱚᱢ ᱨᱮᱱᱟᱜ ᱪᱟᱥᱵᱟᱥ ᱫᱚ ᱪᱮᱫᱞᱮᱠᱟ ᱦᱩᱭᱩᱜ ᱠᱟᱱᱟ

ᱟᱪᱪᱷᱟ ᱟᱪᱪᱷᱟ ᱛᱚᱵᱮ ᱢᱟᱺᱡᱷᱤ ᱟᱭᱳ ᱟ ᱰᱤ ᱟᱭᱢᱟ ᱫᱟᱢᱟᱱ ᱠᱟᱛᱷᱟᱢ ᱞᱟᱹᱭ ᱥᱚᱫᱚᱨᱟᱫᱤᱧᱟ ᱟᱫᱚᱧ ᱟᱰᱤᱜᱟᱱ ᱜᱮᱧ ᱵᱩᱡ ᱠᱮᱫᱟ ᱡᱮ ᱟᱛᱳ ᱫᱤᱥᱚᱢ ᱨᱮᱱᱟᱜ ᱪᱟᱞᱼᱪᱚᱞᱚᱱ ᱵᱮᱵᱚᱦᱟᱨ ᱪᱮᱫᱠᱟᱠᱚ ᱦᱮᱸ ᱚᱱᱟ ᱦᱚᱛᱮᱡᱽᱛᱮ ᱟᱭᱢᱟ ᱥᱟᱨᱦᱟᱣ ᱦᱮᱸ ᱢᱟ ᱛᱟᱦᱚᱞᱮ ᱢᱟᱺᱡᱷᱤ ᱟᱭᱳ ᱵᱮᱥᱛᱮ ᱛᱟᱦᱮᱱᱢᱮ ᱴᱷᱤᱠ ᱜᱮᱭᱟᱧ ᱫᱚᱦᱚᱭᱮᱫᱟ ᱛᱟᱦᱚᱞᱮ